ᱥᱠᱩᱞ ᱨᱮ ᱯᱟᱲᱦᱟᱣ ᱞᱟᱹᱠᱛᱤᱭᱟᱱ ᱡᱟᱦᱟᱸ ᱠᱚ ᱡᱤᱱᱤᱥ ᱱᱤᱛ ᱦᱟᱹᱵᱤᱡ ᱛᱮ ᱦᱮᱡ ᱥᱮᱴᱮᱨᱟᱠᱟᱱᱟ ᱚᱱᱟ ᱠᱚᱫᱚ ᱵᱳᱭ ᱠᱷᱟᱛᱟ ᱪᱚᱠ ᱰᱟᱥᱴᱟᱨ ᱚᱱᱟ ᱛᱟᱭᱚᱢ ᱛᱮ ᱠᱚᱢᱯᱤᱭᱩᱴᱟᱨ ᱦᱚᱸ ᱦᱮᱡ ᱥᱮᱴᱮᱨ ᱟᱠᱟᱱᱟ ᱮᱠᱷᱚᱱ ᱧᱮᱞᱚᱜ ᱠᱟᱱᱟ ᱵᱤᱜᱽᱜᱟᱱ ᱨᱮᱭᱟᱜ ᱢᱤᱫ ᱵᱟᱨ ᱡᱤᱱᱤᱥ ᱠᱚᱦᱚᱸ ᱥᱠᱩᱞ ᱨᱮᱠᱚ ᱟᱹᱜᱩ ᱟᱠᱟᱫᱟ ᱫᱟᱦᱟᱭᱮᱫᱟ ᱠᱚ ᱜᱤᱫᱨᱟᱹ ᱠᱚ ᱯᱟᱲᱦᱟᱣ ᱦᱚᱪᱚ ᱠᱚ ᱞᱟᱹᱜᱤᱫ ᱛᱚᱵᱮ ᱱᱤᱭᱟᱹ ᱠᱚ ᱪᱷᱟᱲᱟ ᱠᱟᱛᱮ ᱦᱚᱸ ᱥᱠᱩᱞ ᱨᱮ ᱡᱷᱚᱛᱚ ᱥᱠᱩᱞ ᱨᱮ ᱡᱮᱢᱚᱱ ᱞᱟᱭᱵᱨᱮᱵᱤ ᱠᱚ ᱵᱟᱹᱱᱩᱜᱼ ᱥᱟᱭᱮᱱᱥ ᱞᱮᱵᱽ ᱞᱮᱵᱽᱨᱚᱴᱚᱨᱤ ᱵᱟᱹᱱᱩᱜᱼᱟ ᱡᱤᱭᱳᱜᱨᱟᱯᱷᱤ ᱯᱨᱮᱠᱴᱤᱞ ᱨᱩᱢ ᱠᱚ ᱵᱟᱹᱱᱩᱜᱼᱟ ᱛᱚ ᱚᱱᱟᱠᱚ ᱱᱤᱛᱳᱜ ᱦᱚᱸ ᱡᱩᱫᱤ ᱥᱠᱩᱞ ᱨᱮ ᱵᱟᱝ ᱥᱮᱴᱮᱨᱚᱜᱼᱟ ᱛᱟᱞᱦᱮ ᱱᱚᱛᱳᱜᱟᱜ ᱡᱟᱦᱟᱸ ᱚᱞᱚᱜ ᱯᱟᱲᱦᱟᱜ ᱨᱮᱱᱟᱜ ᱞᱟᱹᱠᱛᱤ ᱚᱱᱠᱟ ᱵᱷᱟᱵᱮ ᱜᱤᱫᱟᱨ ᱠᱚ ᱵᱟᱝ ᱠᱚ ᱯᱟᱲᱦᱟᱣ ᱫᱟᱲᱮᱭᱟᱜᱼᱟ ᱛᱚ ᱚᱱᱟ ᱠᱚ ᱞᱟᱭᱵᱨᱮᱨᱤ ᱯᱨᱮᱠᱴᱤᱠᱮᱞ ᱨᱩᱢ ᱞᱮᱵᱚᱨᱟᱴᱟᱨᱤ ᱨᱩᱢ ᱚᱱᱟ ᱠᱚ ᱡᱟᱹᱥᱛᱤ ᱥᱠᱩᱞ ᱨᱮ ᱦᱳᱭᱳᱜᱼᱢᱟ ᱚᱱᱟ ᱟᱹᱰᱤ ᱡᱟᱹᱨᱩᱲ ᱢᱮᱱᱟᱜᱼᱟ